ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱞᱟᱹᱜᱤᱫ ᱯᱚᱛᱚᱵ ᱫᱚ ᱟᱹᱰᱤ ᱱᱟᱯᱟᱭ ᱛᱟᱞᱟᱛᱮ ᱠᱟᱞᱟᱨ ᱞᱟᱹᱠᱛᱤᱜᱼᱟ ᱚᱱᱟ ᱯᱚᱛᱚᱵ ᱨᱮ ᱨᱟᱦᱟ ᱟᱲᱟᱝ ᱟᱨ ᱠᱮᱪᱮᱫ ᱟᱲᱟᱝ ᱨᱮ ᱟᱠᱷᱚᱨ ᱢᱮᱥᱟ ᱪᱤᱛᱟᱹᱨ ᱠᱚ ᱯᱷᱟᱨᱪᱟ ᱯᱷᱟᱨᱪᱤ ᱠᱚ ᱛᱟᱦᱮᱱᱢᱟ ᱟᱨ ᱡᱟᱹᱥᱛᱤ ᱜᱟᱱ ᱰᱟᱹᱣᱞᱤ ᱠᱚ ᱛᱟᱦᱮᱱ ᱞᱟᱹᱜᱛᱤᱜ ᱠᱟᱱᱟ ᱮᱞ ᱠᱚ ᱨᱮᱦᱚᱸ ᱪᱤᱛᱟᱹᱨ ᱥᱟᱞᱟᱜ ᱮᱞ ᱠᱚ ᱛᱟᱞᱟ ᱥᱟᱶᱛᱮ ᱥᱮᱬᱟ ᱥᱟᱹᱦᱤᱡ ᱛᱟᱦᱮᱱ ᱞᱟᱹᱠᱛᱤᱜ ᱠᱟᱱᱟ